ᱯᱟᱹᱨᱥᱤ ᱟᱵᱚ ᱥᱟᱱᱛᱟᱲ ᱠᱚ ᱡᱟᱦᱟᱸ ᱯᱟᱹᱨᱥᱤ ᱠᱚ ᱵᱟᱲᱟᱭᱟ ᱟᱨ ᱚᱱᱟ ᱯᱟᱹᱨᱥᱤ ᱵᱟᱲᱟᱭ ᱠᱟᱛᱮᱫ ᱮᱴᱟᱜ ᱦᱚᱲ ᱪᱷᱟᱹᱛᱤᱠ ᱚᱱᱟ ᱯᱟᱹᱨᱥᱤ ᱠᱚ ᱥᱮᱪᱮᱫ ᱡᱟᱦᱟᱸᱭ ᱵᱟᱭ ᱵᱟᱲᱟᱭᱟ ᱩᱱᱤ ᱦᱚᱸ ᱥᱮᱪᱮᱫ ᱥᱟᱱᱟᱭᱮ ᱠᱟᱱᱟ ᱪᱤᱠᱟᱹᱛᱮ ᱟᱵᱚᱣᱟᱜ ᱥᱚᱝᱵᱤᱫᱷᱟᱱ ᱨᱮᱢᱟ ᱟᱵᱚᱣᱟᱜ ᱥᱟᱱᱛᱟᱲᱤ ᱯᱟᱹᱨᱥᱤ ᱨᱮᱭᱟᱜ ᱥᱮᱪᱮᱫ ᱧᱟᱢ ᱟᱠᱟᱱᱟ ᱚᱱᱟ ᱯᱟᱹᱨᱥᱤ ᱦᱤᱥᱟᱹᱵ ᱛᱮ ᱡᱟᱦᱟᱸᱭ ᱵᱟᱭ ᱵᱟᱰᱟᱭᱟ ᱱᱚᱠᱨᱤ ᱪᱟᱹᱠᱨᱤ ᱞᱟᱹᱜᱤᱫ ᱟᱹᱰᱤᱜᱮ ᱠᱩᱨᱩᱢᱩᱴᱩ ᱠᱚ ᱪᱷᱩᱴᱟᱹᱣ ᱠᱟᱱᱟ ᱵᱟᱝᱫᱚ ᱢᱤᱫ ᱮᱢ ᱵᱟᱲᱟᱭ ᱞᱮᱠᱷᱟᱱ ᱯᱟᱹᱨᱥᱤ ᱟᱨ ᱢᱤᱫ ᱦᱚᱲᱮᱢ ᱪᱮᱫ ᱟᱭᱟ ᱟᱨ ᱢᱤᱫ ᱫᱷᱟᱣ ᱪᱮᱫ ᱞᱮᱱᱠᱷᱟᱱ ᱯᱟᱹᱨᱥᱤ ᱥᱮᱪᱮᱫ ᱞᱮᱱᱠᱷᱟᱱ ᱪᱷᱟᱹᱛᱤᱠ ᱠᱚᱦᱚᱸ ᱱᱤᱛᱚᱜ ᱟᱹᱰᱤ ᱠᱚ ᱡᱳᱨ ᱥᱳᱨ ᱠᱟᱜᱼᱟ ᱟᱵᱚᱣᱟᱜ ᱦᱤᱥᱟᱹᱵᱽ ᱛᱮ ᱵᱟᱨᱟᱵᱟᱹᱨᱤ ᱪᱤᱠᱟᱹᱛᱮ ᱱᱤᱛᱚᱜ ᱱᱚᱣᱟ ᱥᱚᱝᱵᱤᱫᱷᱟᱱ ᱨᱮ ᱦᱤᱥᱟᱹᱵᱽ ᱠᱟᱱᱟ ᱟᱵᱚ ᱥᱟᱱᱛᱟᱲ ᱯᱟᱹᱨᱥᱤ ᱨᱮᱭᱟᱜ ᱡᱳᱜᱟᱡᱳᱜᱽ ᱦᱤᱥᱟᱹᱵᱽ ᱛᱮ ᱨᱚᱲ ᱨᱮᱭᱟᱜ ᱱᱚᱣᱟᱜᱮ ᱟᱵᱚᱣᱟᱜ ᱜᱟᱹᱰᱤᱨᱮ ᱡᱟᱦᱟᱸ ᱡᱟᱭᱜᱟ ᱨᱮᱜᱮ ᱟᱢᱟᱜ ᱯᱟᱹᱨᱥᱤ ᱵᱷᱟᱥᱟᱛᱮ ᱨᱚᱲ ᱟᱢᱟᱭ ᱡᱮ ᱵᱟᱝᱜᱮ ᱱᱚᱣᱟᱫᱚ ᱯᱟᱹᱨᱥᱤ ᱠᱟᱱᱟ ᱚᱞᱪᱤᱠᱤ ᱠᱟᱱᱟ ᱚᱱᱟ ᱦᱤᱥᱟᱹᱵᱽ ᱛᱮ ᱟᱵᱚᱣᱟᱜ ᱱᱚᱣᱟ ᱵᱷᱟᱥᱟ ᱨᱮᱭᱟᱜ ᱥᱮᱪᱮᱫ ᱢᱩᱱᱢᱩᱨᱟᱹᱱ ᱫᱚ ᱟᱹᱰᱤᱜᱮ ᱴᱷᱟᱹᱣᱠᱟᱹ ᱜᱮᱭᱟ ᱟᱨ ᱯᱩᱥᱴᱟᱹᱣ ᱵᱷᱟᱥᱟ ᱦᱤᱥᱟᱹᱵᱽ ᱛᱮ ᱯᱟᱹᱨᱥᱤ ᱠᱚᱫᱚ ᱮᱴᱟᱜ ᱦᱚᱲ ᱦᱚᱸᱠᱚ ᱥᱮᱪᱮᱫ ᱨᱮᱭᱟᱜ ᱫᱟᱣ ᱠᱚ ᱧᱟᱢ ᱫᱟᱲᱮᱭᱟᱜᱼᱟ ᱪᱤᱠᱟᱹᱛᱮ ᱮᱴᱟᱜ ᱦᱚᱲ ᱟᱢ ᱴᱷᱮᱱ ᱦᱤᱡᱩᱜ ᱠᱟᱱᱟ ᱪᱷᱟᱹᱛᱤᱠ ᱡᱟᱹᱛᱤ ᱟᱨ ᱩᱱᱤᱦᱚᱸ ᱟᱵᱚᱣᱟᱜ ᱯᱟᱹᱨᱥᱤ ᱪᱮᱫ ᱠᱟᱛᱮᱫ ᱱᱚᱠᱨᱤ ᱨᱮ ᱟᱨᱡᱟᱣ ᱞᱟᱹᱜᱤᱫ ᱛᱮ ᱠᱩᱨᱩᱢᱩᱴᱩᱭ ᱪᱷᱩᱴᱟᱹᱣ ᱟᱠᱟᱱᱟ ᱚᱱᱟ ᱦᱤᱥᱟᱹᱵᱽ ᱛᱮ ᱯᱟᱹᱨᱥᱤ ᱫᱚ ᱪᱮᱫ ᱞᱮᱱᱠᱷᱟᱱ ᱟᱹᱰᱤᱜᱮ ᱵᱮᱥᱟ ᱟᱨ ᱢᱤᱫ ᱦᱚᱲ ᱢᱟᱥᱴᱟᱨ ᱞᱮᱠᱟ ᱥᱮᱪᱮᱫ ᱦᱚᱢ ᱫᱟᱲᱮᱭᱟᱭᱟ ᱟᱨ ᱪᱮᱫ ᱦᱚᱸ ᱫᱚᱨᱠᱟᱨ ᱛᱚᱵᱰᱮ ᱟᱱᱟᱝ ᱟᱵᱣᱟᱜ ᱯᱟᱹᱨᱥᱤ ᱦᱚᱸ ᱥᱮᱬᱟᱜᱼᱟ